ᱰᱨᱟᱭᱵᱷᱟᱨ ᱫᱟᱫᱟ ᱚᱲᱟᱜ ᱨᱮᱠᱚ ᱨᱩᱣᱟᱹᱜ ᱠᱟᱱᱟ ᱡᱟᱦᱟᱸ ᱫᱟᱬᱟᱱ ᱪᱟᱞᱟᱜ ᱞᱮ ᱞᱟᱹᱭᱮᱫ ᱠᱟᱱ ᱛᱟᱦᱮᱸᱫ ᱚᱱᱟ ᱯᱚᱭᱥᱟ ᱫᱚ ᱫᱟᱭᱟ ᱠᱟᱛᱮᱫ ᱨᱤᱴᱟᱨᱱ ᱟᱹᱧ ᱢᱮ ᱠᱟᱨᱚᱱ ᱚᱲᱟᱜ ᱨᱮ ᱚᱥᱩᱵᱤᱫᱷᱟ ᱦᱩᱭ ᱮᱱᱟ ᱚᱱᱟ ᱠᱷᱟᱹᱛᱤᱨᱛᱮ ᱨᱤᱴᱟᱨᱱ ᱤᱧ ᱠᱷᱚᱡᱚᱜ ᱠᱟᱱᱟ